ᱱᱚᱣᱟ ᱴᱷᱟᱶ ᱨᱮ ᱠᱤᱪᱷᱩ ᱜᱟᱱ ᱢᱮᱱᱟᱜ ᱟᱠᱟᱫ ᱠᱚ ᱡᱟᱹᱛᱤ ᱡᱟᱦᱟᱸ ᱞᱮᱠᱟ ᱢᱮᱱ ᱜᱟᱱᱚᱜᱚᱜᱼᱟ ᱢᱟᱦᱞᱮ ᱢᱟᱦᱞᱮ ᱫᱚ ᱢᱟᱫ ᱠᱚ ᱢᱟᱜ ᱠᱟᱛᱮᱫ ᱩᱱᱠᱩ ᱠᱷᱟᱹᱧᱪᱤ ᱠᱚ ᱵᱮᱱᱟᱣᱟ ᱦᱟᱴᱟᱜ ᱠᱚ ᱵᱮᱱᱟᱣᱟ ᱦᱟᱴᱟᱜ ᱥᱟᱶᱛᱮ ᱰᱷᱟᱯᱱᱤ ᱠᱚ ᱵᱮᱱᱟᱣᱟ ᱪᱟᱞᱟ ᱠᱚᱠᱚ ᱵᱮᱱᱟᱣᱟ ᱚᱱᱟ ᱢᱟᱫ ᱵᱤᱥᱲᱤ ᱠᱟᱛᱮᱫ ᱩᱱᱠᱩ ᱚᱱᱟ ᱠᱚ ᱵᱮᱱᱟᱣᱟᱠᱚ ᱟᱨ ᱥᱟᱶᱛᱮ ᱴᱟᱴᱚᱨ ᱠᱚ ᱵᱮᱱᱟᱣᱟ ᱥᱮ ᱵᱟᱝᱢᱟ ᱟᱲᱟ ᱚᱱᱟ ᱦᱚᱸᱠᱚ ᱵᱮᱱᱟᱣᱟ ᱡᱟᱦᱟᱸ ᱞᱮᱠᱟ ᱢᱮᱱ ᱜᱟᱱᱚᱜᱚᱜᱼᱟ ᱚᱱᱟ ᱪᱷᱩᱨᱤ ᱵᱮᱱᱟᱣ ᱱᱩᱠᱩ ᱠᱟᱢᱟᱨ ᱢᱮᱱᱟᱜ ᱠᱚᱣᱟ ᱠᱟᱢᱟᱨ ᱫᱚ ᱢᱮᱬᱦᱮᱫ ᱞᱚᱞᱚ ᱠᱟᱛᱮᱫ ᱠᱩᱴᱟᱹᱢ ᱠᱟᱛᱮᱫ ᱵᱷᱤᱱᱴᱤ ᱠᱚ ᱵᱮᱱᱟᱣᱟ ᱚᱱᱟ ᱢᱟᱦᱞᱮ ᱞᱟᱹᱜᱤᱫ ᱪᱷᱩᱨᱤ ᱦᱚᱸᱠᱚ ᱵᱮᱱᱟᱣᱟ ᱵᱩᱰᱭᱟᱹ ᱠᱚ ᱵᱮᱱᱟᱣᱟ ᱠᱟᱛᱳ ᱠᱚᱠᱚ ᱵᱮᱱᱟᱣᱟ ᱟᱨ ᱱᱤᱛᱳᱜ ᱟᱸᱜᱷᱟᱲ ᱵᱚᱸᱜᱟ ᱠᱷᱟᱱ ᱫᱟᱛᱨᱚᱢ ᱠᱚ ᱵᱮᱱᱟᱣᱟ ᱡᱟᱦᱟᱸᱛᱮ ᱦᱩᱲᱩ ᱠᱚᱵᱚᱱ ᱤᱨᱟ ᱚᱱᱟ ᱦᱩᱭᱱᱟ ᱚᱱᱟ ᱥᱟᱶᱛᱮ ᱩᱱᱠᱩ ᱥᱮᱸᱫᱽᱨᱟ ᱠᱟᱨᱠᱟ ᱪᱟᱞᱟᱜ ᱠᱷᱟᱱ ᱫᱚ ᱠᱟᱢᱟᱨ ᱠᱚ ᱩᱜᱽᱞᱤ ᱠᱚ ᱟᱹᱯᱟᱹᱲᱤ ᱠᱚ ᱵᱟᱹᱨᱪᱷᱤ ᱠᱚ ᱛᱟᱨᱣᱟᱲᱮ ᱠᱚ ᱚᱱᱟ ᱠᱚᱠᱚ ᱵᱮᱱᱟᱣᱟ ᱚᱱᱟ ᱨᱮ ᱟᱨᱦᱚᱸ ᱠᱤᱪᱷᱩ ᱠᱩᱝᱠᱟᱹᱞ ᱠᱚ ᱢᱮᱱᱟᱜ ᱟᱠᱟᱫ ᱠᱚᱣᱟ ᱡᱟᱦᱟᱸ ᱴᱩᱠᱩᱡ ᱠᱚ ᱵᱮᱱᱟᱣᱟ ᱴᱷᱤᱞᱤ ᱠᱚ ᱵᱮᱱᱟᱣᱟ ᱥᱟᱶᱛᱮ ᱱᱚᱝᱠᱟ ᱵᱟᱦᱟ ᱫᱟᱨᱮ ᱠᱚ ᱨᱚᱦᱚᱭ ᱨᱮᱱᱟᱜ ᱚᱱᱟ ᱜᱟᱢᱞᱟ ᱠᱚᱠᱚ ᱵᱮᱱᱟᱣᱟ ᱟᱨ ᱱᱤᱛᱳᱜ ᱟᱸᱜᱷᱟᱲ ᱵᱚᱸᱜᱟ ᱠᱷᱟᱱ ᱥᱮᱴᱮᱨᱚᱜ ᱠᱟᱱ ᱠᱷᱟᱱ ᱥᱟᱠᱨᱟᱛ ᱱᱟᱫᱽᱣᱟ ᱠᱚ ᱵᱮᱱᱟᱣᱟ ᱟᱨ ᱚᱱᱟᱨᱮ ᱯᱟᱨᱣᱟ ᱠᱚ ᱟᱹᱥᱩᱞ ᱠᱷᱟᱱ ᱚᱱᱟ ᱞᱟᱹᱜᱤᱫ ᱴᱚᱝ ᱠᱚᱦᱚᱸ ᱠᱚ ᱵᱮᱱᱟᱣᱟ ᱩᱱᱠᱩ ᱚᱱᱟ ᱠᱚ ᱵᱮᱱᱟᱣᱟ ᱟᱨ ᱵᱮᱱᱟᱣ ᱠᱟᱛᱮᱫ ᱟᱹᱜᱩᱭᱟᱠᱚ ᱟᱛᱳ ᱫᱤᱥᱚᱢ ᱨᱮ ᱡᱚᱲᱟᱣ ᱡᱟᱦᱟᱸ ᱞᱮᱠᱟ ᱢᱮᱱᱟᱜᱼᱟ ᱩᱱᱠᱩ ᱚᱱᱟ ᱠᱚ ᱵᱮᱱᱟᱣᱟ ᱡᱟᱦᱟᱸ ᱞᱮᱠᱟ ᱯᱮᱬᱮ ᱠᱚ ᱢᱮᱱᱟᱜ ᱠᱚᱣᱟ ᱛᱟᱸᱛᱤ ᱩᱱᱠᱩ ᱫᱚ ᱞᱩᱜᱽᱲᱤ ᱰᱷᱮᱨᱟ ᱠᱟᱛᱮᱫ ᱥᱩᱛᱟᱹᱢ ᱠᱚ ᱵᱮᱱᱟᱣᱟ ᱜᱟᱢᱪᱷᱟ ᱠᱚᱠᱚ ᱛᱮᱧᱟ ᱟᱨ ᱱᱤᱛᱳᱜ ᱨᱟᱵᱟᱝ ᱠᱷᱟᱱ ᱩᱭᱩ ᱵᱟᱹᱨᱠᱤ ᱚᱱᱟ ᱠᱚᱦᱚᱸ ᱠᱚ ᱛᱮᱧᱟ ᱟᱨ ᱛᱮᱧ ᱠᱟᱛᱮᱫ ᱚᱱᱟᱨᱮ ᱡᱷᱚᱛᱚ ᱦᱚᱲ ᱦᱟᱹᱴᱤᱧ ᱡᱷᱚᱛᱚ ᱨᱮ ᱞᱟᱹᱠᱛᱤ ᱞᱟᱜᱟᱜᱼᱟ ᱡᱷᱚᱛᱚ ᱦᱚᱲᱟᱜ ᱚᱱᱟᱨᱮ ᱠᱟᱹᱢᱤ ᱞᱟᱜᱟᱜᱼᱟ ᱟᱨ ᱱᱚᱣᱟ ᱠᱚᱨᱮᱱᱟᱜ ᱫᱚ ᱱᱮᱜ ᱮ ᱱᱤᱝᱠᱟᱹ ᱫᱷᱟᱨᱟ ᱜᱮ ᱱᱚᱣᱟ ᱴᱚᱴᱷᱟ ᱨᱮ ᱢᱮᱱᱟᱜ ᱟᱠᱟᱫ ᱞᱮᱭᱟ